ᱢᱤᱫᱴᱟᱝ ᱥᱟᱸᱜᱷᱟᱨᱤᱭᱟᱹ ᱥᱟᱶᱛᱮ ᱧᱟᱯᱟᱢ ᱦᱩᱭ ᱞᱮᱱᱟ ᱩᱱᱤ ᱥᱟᱞᱟᱜ ᱵᱷᱮᱜᱟᱨ ᱧᱮᱞᱮᱱᱟ ᱡᱮ ᱦᱚᱨᱚᱜ ᱵᱟᱸᱫᱮ ᱨᱮ ᱱᱩᱠᱩ ᱥᱟᱸᱜᱷᱟᱨᱤᱭᱟᱹ ᱠᱚ ᱴᱷᱮᱱ ᱠᱷᱚᱱ ᱵᱟᱰᱟᱭ ᱧᱟᱢᱮᱱᱟ ᱡᱮ ᱥᱟᱸᱜᱤᱧ ᱤᱥᱚᱢ ᱨᱮᱱ ᱦᱚᱲ ᱠᱚ ᱧᱮᱧᱮᱞ ᱠᱚ ᱦᱤᱡᱩᱜᱼᱟ ᱵᱤᱥᱱᱩᱯᱩᱨ ᱢᱚᱱᱫᱤᱨ ᱚᱸᱰᱮ ᱢᱮᱱᱟᱜᱼᱟ ᱫᱚᱞ ᱢᱟᱫᱚᱞ ᱠᱟᱢᱟᱱ ᱟᱭᱢᱟ ᱜᱚᱴᱟᱱ ᱢᱚᱱᱫᱤᱨ ᱠᱚ ᱢᱮᱱᱟᱜᱼᱟ ᱱᱩᱠᱩ ᱥᱟᱸᱜᱷᱟᱨᱤᱭᱟᱹ ᱠᱚ ᱴᱷᱮᱱ ᱠᱷᱚᱱᱤᱧ ᱵᱟᱲᱟᱭ ᱧᱟᱢ ᱟᱠᱟᱫᱟ